ᱦᱮᱸ ᱤᱧ ᱢᱤᱫᱴᱮᱱ ᱵᱟᱭᱳᱠᱮᱞ ᱯᱞᱮᱱᱴ ᱤᱧ ᱧᱮᱞ ᱠᱟᱫᱟ ᱟᱞᱮ ᱴᱚᱴᱷᱟᱨᱤᱧ ᱧᱮᱞ ᱠᱟᱫᱟ ᱚᱸᱰᱮ ᱢᱤᱫᱴᱮᱱ ᱞᱟᱹᱴᱩ ᱯᱟᱨᱟ ᱠᱷᱟᱞ ᱠᱟᱛᱮᱜ ᱚᱸᱰᱮ ᱜᱩᱨᱤᱡ ᱠᱚ ᱞᱮᱣᱦᱟᱭᱮᱫ ᱠᱟᱱ ᱛᱟᱦᱮᱱᱟ ᱟᱨ ᱚᱸᱰᱮ ᱠᱚ ᱫᱚᱦᱚᱭᱮᱫ ᱠᱟᱱ ᱛᱟᱦᱮᱱᱟ ᱟᱨ ᱚᱸᱰᱮ ᱠᱷᱚᱱ ᱡᱟᱦᱟᱸ ᱜᱮᱥ ᱛᱩᱫᱩᱜᱼᱟ ᱚᱱᱟ ᱡᱟᱛᱮ ᱵᱟᱝ ᱛᱩᱫ ᱠᱷᱟᱹᱛᱤᱨ ᱛᱮᱠᱚ ᱮᱥᱮᱫ ᱠᱟᱱ ᱛᱟᱦᱮᱱᱟ ᱟᱨ ᱚᱸᱰᱮ ᱠᱷᱚᱱ ᱯᱟᱭᱤᱯ ᱞᱟᱜᱟᱣ ᱠᱟᱛᱮᱜ ᱚᱱᱟ ᱜᱮᱥ ᱛᱮ ᱫᱟᱠᱟᱭᱮᱫ ᱠᱟᱱ ᱛᱟᱦᱮᱱ ᱠᱚ ᱞᱟᱭᱤᱴ ᱠᱚ ᱡᱩᱞᱮᱜ ᱠᱟᱱᱟ ᱚᱱᱟ ᱟᱨ ᱤᱧ ᱩᱱᱠᱩ ᱦᱚᱲᱤᱧ ᱜᱚᱲᱚᱣ ᱠᱟᱜ ᱠᱚᱣᱟ ᱜᱩᱨᱤᱡ ᱞᱮᱣᱦᱟᱭᱛᱮ